ᱟᱞᱮ ᱱᱚᱰᱮ ᱫᱚ ᱟᱹᱰᱤ ᱫᱤᱱ ᱫᱚ ᱮᱱᱛᱮᱫ ᱱᱚᱣᱟ ᱡᱟᱛ ᱰᱚᱠᱽᱠᱟ ᱱᱚᱣᱟ ᱠᱚᱛᱮ ᱟᱞᱮᱭᱟᱜ ᱪᱟᱥᱼᱵᱟᱥ ᱦᱩᱭᱩᱜ ᱠᱟᱱ ᱛᱟᱦᱮᱱᱟ ᱛᱚᱵᱮ ᱟᱹᱰᱤ ᱫᱤᱱ ᱫᱚ ᱟᱹᱰᱤ ᱞᱮᱠᱟᱱ ᱪᱟᱥ ᱫᱚ ᱵᱟᱝ ᱛᱟᱦᱮᱸ ᱠᱟᱱᱟ ᱛᱚᱵᱮ ᱤᱫᱟᱱᱤᱝ ᱵᱷᱟᱵᱮ ᱜᱮ ᱱᱚᱣᱟ ᱠᱚᱫᱚ ᱧᱮᱞᱚᱜᱚᱜ ᱠᱟᱱᱟ ᱟᱹᱰᱤ ᱫᱤᱱ ᱫᱚ ᱡᱟᱦᱟᱸ ᱦᱩᱲᱩ ᱨᱟᱠᱟᱵ ᱮᱱ ᱟᱨ ᱯᱷᱟᱠᱟᱭᱮᱱᱟ ᱵᱟᱹᱭᱦᱟᱹᱲ ᱫᱚ ᱮᱠᱢᱟᱛᱨᱚ ᱡᱩᱫᱤ ᱤᱱᱟᱹ ᱨᱚᱥᱩᱱ ᱯᱮᱸᱭᱟᱡᱽ ᱥᱮ ᱥᱩᱱᱩᱢ ᱡᱚᱢ ᱞᱮᱠᱟ ᱛᱩᱲᱤ ᱠᱚᱠᱚ ᱪᱟᱥ ᱠᱷᱟᱱ ᱫᱚ ᱚᱲᱟᱜ ᱥᱩᱨ ᱥᱩᱨ ᱛᱮ ᱢᱤᱫᱵᱟᱨ ᱠᱷᱮᱛᱨᱮ ᱠᱤ ᱟᱫᱚ ᱱᱤᱛᱚᱜ ᱫᱚ ᱟᱹᱰᱤ ᱨᱚᱠᱚᱢ ᱪᱟᱥᱼᱵᱟᱥ ᱦᱩᱭᱩᱜ ᱠᱟᱱᱟ ᱛᱚᱵᱮ ᱱᱤᱛᱚᱜ ᱫᱚ ᱮᱱᱟᱱᱚᱜ ᱚᱱᱮ ᱡᱟᱛ ᱠᱚᱛᱮ ᱟᱨᱮᱡᱚᱜ ᱠᱟᱱ ᱛᱟᱦᱮᱱᱟ ᱰᱚᱠᱽᱠᱟ ᱠᱚᱛᱮ ᱛᱚᱵᱮ ᱱᱤᱛᱚᱜ ᱫᱚ ᱟᱹᱰᱤ ᱨᱚᱠᱚᱢ ᱯᱨᱚᱥᱮᱥ ᱦᱩᱭ ᱠᱟᱱᱟ ᱱᱤᱛᱚᱜ ᱫᱚ ᱱᱚᱣᱟ ᱢᱮᱹᱥᱤᱱ ᱢᱮᱱᱟᱜᱼᱟ ᱟᱞᱮ ᱥᱮᱫ ᱫᱚ ᱱᱚᱰᱮ ᱯᱩᱠᱷᱨᱤ ᱦᱚᱸ ᱢᱮᱱᱟᱜᱼᱟ ᱞᱟᱹᱴᱩ ᱯᱩᱠᱷᱨᱤ ᱦᱚᱸ ᱢᱮᱱᱟᱜᱼᱟ ᱠᱟᱹᱴᱤᱡ ᱯᱩᱠᱷᱨᱤ ᱦᱚᱸ ᱢᱮᱱᱟᱜᱼᱟ ᱛᱚᱵᱮ ᱚᱱᱟ ᱞᱮᱠᱟᱛᱮ ᱟᱭᱢᱟ ᱨᱚᱠᱚᱢ ᱪᱟᱥ ᱠᱚ ᱵᱮᱱᱟᱣᱮᱫᱟ ᱟᱨ ᱠᱚ ᱪᱟᱥᱼᱵᱟᱥᱫᱟ ᱡᱚᱛᱚ ᱞᱮᱠᱟᱜᱮ ᱨᱚᱵᱤ ᱯᱷᱚᱥᱚᱞ ᱠᱚᱦᱚᱸ ᱢᱚᱡᱽ ᱜᱮ ᱦᱩᱭᱩᱜᱚᱜ ᱠᱟᱱᱟ ᱥᱮ ᱱᱚᱣᱟ ᱵᱚᱨᱥᱟ ᱨᱮᱭᱟᱜ ᱯᱷᱚᱥᱚᱞ ᱠᱚᱦᱚᱸ ᱢᱚᱡᱽ ᱜᱮ ᱦᱩᱭᱩᱜᱚᱜ ᱠᱟᱱᱟ ᱟᱨ ᱚᱱᱟ ᱪᱷᱟᱲᱟ ᱠᱟᱛᱮᱫ ᱟᱞᱮᱭᱟᱜ ᱟᱨᱦᱚᱸ ᱵᱮᱵᱚᱥᱛᱷᱟ ᱦᱩᱭ ᱠᱟᱱᱟ ᱱᱚᱰᱮ ᱡᱮᱢᱚᱱ ᱚᱠᱚᱭ ᱫᱚ ᱦᱚᱭᱛᱳ ᱥᱚᱨᱠᱟᱨ ᱠᱷᱚᱱ ᱤᱭᱟᱹ ᱠᱚ ᱵᱤᱫ ᱟᱠᱟᱫᱼᱟ ᱢᱟᱨᱥᱟᱞ ᱚᱠᱚᱭ ᱫᱚ ᱦᱚᱭᱛᱳ ᱴᱟᱠᱟ ᱯᱩᱭᱥᱟᱣᱟᱱ ᱦᱚᱲ ᱦᱚᱭᱛᱳ ᱱᱤᱡᱮᱨ ᱯᱩᱭᱥᱟ ᱛᱮᱠᱚ ᱵᱮᱨᱮᱫ ᱟᱠᱟᱫᱼᱟ ᱡᱟᱭᱦᱳᱠ ᱚᱱᱟ ᱠᱚᱨᱮ ᱠᱷᱚᱱ ᱫᱟᱜ ᱟᱹᱰᱤ ᱢᱚᱡᱽ ᱜᱮ ᱧᱟᱢᱚᱜ ᱠᱟᱱᱟ ᱥᱮ ᱯᱩᱠᱷᱨᱤ ᱨᱮᱦᱚᱸ ᱫᱟᱜ ᱞᱮ ᱱᱚᱣᱟ ᱵᱚᱨᱥᱟ ᱨᱮᱭᱟᱜ ᱫᱟᱜ ᱞᱮ ᱛᱚᱞ ᱤᱭᱟᱹᱭᱮᱫᱟ ᱫᱚᱦᱚᱭᱮᱫᱟ ᱚᱱᱟ ᱤᱭᱟᱹ ᱛᱮᱦᱚᱸ ᱟᱞᱮᱭᱟᱜ ᱟᱹᱰᱤ ᱢᱚᱡᱽ ᱯᱷᱚᱥᱚᱞ ᱜᱮ ᱦᱩᱭᱩᱜ ᱠᱟᱱᱟ ᱟᱨ ᱡᱚᱛᱚ ᱞᱮᱠᱟᱱ ᱯᱷᱚᱥᱚᱞ ᱜᱮ ᱦᱩᱭᱩᱜ ᱠᱟᱱᱟ ᱡᱟ ᱟᱵᱚ ᱵᱚᱱ ᱟᱵᱚᱣᱟᱜ ᱡᱮᱴᱟ ᱠᱷᱟᱫᱽᱫᱚ ᱵᱟᱝ ᱱᱚᱣᱟ ᱨᱚᱵᱤ ᱯᱷᱚᱥᱚᱞ ᱠᱚᱦᱚᱸ ᱯᱮᱸᱭᱟᱡᱽ ᱨᱟᱥᱩᱱ ᱛᱚᱲᱤ ᱟᱨ ᱡᱚᱛᱚ ᱠᱚᱣᱟᱜ ᱜᱮ ᱢᱚᱡᱽ ᱜᱮ ᱦᱩᱭᱩᱜᱚᱜ ᱠᱟᱱᱟ ᱛᱚᱵᱮ ᱱᱚᱣᱟ ᱯᱟᱱᱤᱭᱚ ᱡᱚᱞ ᱨᱮᱭᱟᱜ ᱵᱮᱵᱚᱥᱛᱷᱟ ᱟᱹᱰᱤ ᱢᱚᱡᱽ ᱜᱮ ᱢᱮᱱᱟᱜᱼᱟ ᱮᱱᱛᱮᱫ ᱦᱩᱭᱮᱱᱟ